ᱤᱧ ᱵᱟᱵᱚᱫ ᱛᱮ ᱛᱷᱟᱲᱟᱧ ᱞᱟᱹᱭᱫᱟ ᱤᱧ ᱵᱟᱵᱚᱫ ᱛᱤᱧ ᱞᱟᱹᱭᱮᱫᱼᱟ ᱥᱟᱹᱨᱤ ᱜᱮ ᱪᱟᱞᱟᱣᱮᱱ ᱫᱤᱱ ᱠᱚᱨᱮᱱᱟᱜ ᱤᱧ ᱞᱟᱹᱭᱮᱫᱼᱟ ᱵᱚᱞᱮ ᱟᱹᱰᱤ ᱫᱩᱠ ᱟᱹᱰᱤ ᱠᱚᱥᱴᱚ ᱟᱹᱰᱤ ᱢᱩᱥᱠᱤᱞ ᱟᱹᱰᱤ ᱥᱚᱢᱚᱥᱥᱟ ᱨᱮᱧ ᱛᱟᱦᱮᱸ ᱠᱟᱱᱟ ᱟᱨ ᱟᱹᱰᱤ ᱚᱵᱷᱟᱵ ᱟᱹᱰᱤ ᱚᱱᱚᱴᱚᱱ ᱵᱚᱞᱮ ᱡᱚᱠᱷᱚᱱ ᱤᱧ ᱦᱟᱸᱰᱮ ᱤᱧᱤᱧ ᱞᱟᱹᱭᱮᱫᱟ ᱟᱞᱮ ᱚᱲᱟᱜ ᱵᱚᱞᱮ ᱟᱞᱮ ᱚᱲᱟᱜ ᱫᱚ ᱦᱩᱭᱩᱜ ᱠᱟᱱᱟ ᱥᱩᱱᱫᱚᱯᱨᱯᱩᱨ ᱚᱸᱰᱮ ᱫᱚ ᱟᱞᱮ ᱫᱚ ᱟᱹᱰᱤ ᱵᱷᱟᱜᱮ ᱚᱵᱚᱥᱛᱟ ᱜᱮᱭᱟᱞᱮ ᱵᱚᱞᱮ ᱪᱟᱥ ᱡᱩᱢᱤ ᱠᱚ ᱥᱮ ᱪᱟᱥᱵᱟᱥ ᱥᱮ ᱵᱮᱵᱥᱟ ᱵᱟᱱᱱᱤᱡᱡᱚ ᱠᱮ ᱦᱮᱱᱟᱜ ᱛᱟᱞᱮᱭᱟ ᱟᱫᱚ ᱢᱮᱱᱠᱷᱟᱱ ᱤᱧ ᱫᱚ ᱮᱱᱛᱮᱫ ᱟᱫᱚ ᱱᱚᱸᱰᱮ ᱠᱚ ᱡᱟᱸᱣᱟᱭ ᱠᱤᱫᱤᱧᱟ ᱟᱫᱚ ᱱᱚᱶᱟ ᱟᱹᱰᱤ ᱚᱵᱷᱟᱵ ᱚᱲᱟᱜ ᱨᱮ ᱟᱫᱚ ᱡᱚᱠᱷᱚᱱ ᱠᱚ ᱡᱟᱶᱟᱭ ᱠᱤᱫᱤᱧᱟ ᱟᱫᱚ ᱱᱚᱸᱰᱮᱧ ᱦᱮᱡ ᱮᱱᱟ ᱟᱫᱚ ᱯᱨᱚᱛᱷᱚᱢᱼᱯᱨᱚᱛᱷᱚᱢ ᱫᱚ ᱟᱹᱰᱤ ᱠᱚᱥᱴᱚᱧ ᱟᱹᱭᱠᱟᱹᱣᱮᱫ ᱛᱟᱦᱮᱱᱟ ᱟᱹᱰᱤ ᱵᱷᱟᱵᱱᱟ ᱢᱮᱱᱟᱹᱧ ᱦᱟᱭᱨᱮ ᱪᱮᱫ ᱤᱧ ᱪᱮᱠᱟᱭᱟ ᱱᱩᱱᱟᱹᱜ ᱚᱵᱷᱟᱵ ᱚᱲᱟᱜ ᱨᱮ ᱪᱮᱫ ᱦᱚᱸ ᱵᱟᱹᱱᱩᱜ ᱛᱟᱠᱚᱣᱟ ᱪᱟᱥᱚᱜ ᱡᱟᱭᱜᱟ ᱦᱚᱸ ᱵᱟᱹᱱᱩᱜ ᱛᱟᱠᱚᱣᱟ ᱚᱱᱮ ᱠᱚ ᱢᱮᱱ ᱡᱚᱝ ᱞᱮᱠᱟ ᱟᱫᱚ ᱤᱱᱠᱟᱹ ᱜᱮ ᱫᱤᱱᱮᱨ ᱯᱚᱨ ᱫᱤᱱ ᱪᱟᱞᱟᱣᱱᱼᱪᱟᱞᱟᱣᱱᱟ ᱪᱟᱞᱟᱣᱼᱪᱟᱞᱟᱣ ᱠᱚᱨᱮ ᱯᱨᱟᱭ ᱯᱮ ᱵᱚᱪᱷᱚᱨ ᱜᱟᱱ ᱠᱟᱴᱟᱣᱱᱟ ᱟᱫᱚ ᱤᱱᱟᱹ ᱛᱮᱜᱮ ᱜᱤᱫᱽᱨᱟᱹᱭ ᱦᱩᱭᱮᱱ ᱛᱤᱧᱟᱹ ᱟᱫᱚ ᱜᱤᱫᱽᱨᱟᱹ ᱦᱩᱭ ᱠᱟᱛᱮ ᱩᱱᱤ ᱜᱤᱫᱽᱨᱟᱹ ᱦᱚᱸ ᱟᱹᱰᱤ ᱠᱚᱥᱴᱚ ᱟᱹᱰᱤ ᱦᱟᱨᱚᱱ ᱮᱠᱫᱚᱢ ᱡᱚᱠᱷᱚᱱᱮ ᱦᱩᱭᱮᱱᱟ ᱮᱛᱚ ᱠᱟᱹᱴᱤᱡ ᱯᱟᱨᱟ ᱮᱠᱫᱚᱢ ᱰᱮᱲ ᱠᱮᱡᱤ ᱳᱡᱚᱱ ᱢᱟᱱᱮ ᱜᱤᱫᱽᱨᱟᱹ ᱜᱮ ᱟᱨ ᱵᱟᱭ ᱧᱮᱞ ᱧᱟᱢᱚᱜ ᱠᱟᱱᱟ ᱠᱷᱟᱹᱞᱤ ᱠᱤᱪᱨᱤᱡ ᱜᱮ ᱧᱮᱞ ᱧᱟᱢᱚᱜ ᱠᱟᱱᱟ ᱟᱫᱚ ᱮᱱᱠᱟᱼᱮᱱᱠᱟ ᱛᱮ ᱰᱟᱠᱴᱚᱨ ᱴᱷᱮᱱ ᱰᱟᱠᱴᱚᱨᱤᱧ ᱫᱮᱠᱷᱟᱣ ᱠᱮᱫᱮᱭᱟ ᱰᱟᱠᱴᱚᱨᱮ ᱢᱮᱱᱫᱟ ᱚᱱᱟ ᱜᱮᱛᱚ ᱤᱧᱟᱹᱜ ᱦᱟᱛ ᱨᱮᱫᱚ ᱪᱮᱫ ᱜᱮ ᱵᱟᱱᱩᱜᱼᱟ ᱮᱠᱢᱟᱛᱨᱚ ᱪᱮᱴᱨᱮᱱ ᱪᱟᱸᱫᱚᱣᱟᱜ ᱛᱤ ᱨᱮᱜᱮ ᱡᱚᱛᱚᱣᱟᱜ ᱱᱩᱭ ᱜᱤᱫᱽᱨᱟᱹ ᱮᱠᱷᱚᱱ ᱯᱮ ᱢᱟᱥ ᱫᱚ ᱪᱟᱸᱫᱚ ᱨᱮᱱ ᱠᱟᱱᱟᱭ ᱟᱨ ᱯᱮ ᱢᱟᱥ ᱫᱚ ᱯᱮ ᱢᱟᱥ ᱯᱚᱨ ᱫᱚ ᱟᱢ ᱨᱮᱱ ᱟᱫᱚ ᱚᱱᱟᱠᱟ ᱞᱮᱠᱟᱼ ᱚᱱᱠᱟ ᱞᱮᱠᱟ ᱪᱟᱞᱟᱣᱱᱟ ᱟᱫᱚ ᱟᱥᱛᱮᱼᱟᱥᱛᱮ ᱛᱮ ᱜᱤᱫᱽᱨᱟᱹ ᱦᱚᱸᱭ ᱞᱟᱴᱩᱭᱮᱱ ᱛᱤᱧᱟᱹ ᱟᱥᱛᱮᱼᱟᱥᱛᱮᱼᱟᱥᱛᱮᱼᱟᱥᱛᱮ ᱛᱮ ᱟᱫᱚ ᱤᱱᱠᱟ ᱜᱮᱭ ᱞᱟᱴᱩᱭᱮᱱ ᱠᱷᱟᱱ ᱟᱫᱚ ᱛᱟᱭᱚᱢ ᱛᱮ ᱜᱤᱫᱽᱨᱟᱹ ᱱᱤᱭᱟᱹ ᱵᱟᱹᱧ ᱠᱟᱹᱢᱤ ᱫᱟᱲᱮᱭᱟᱜᱼᱟ ᱛᱚᱠᱷᱚᱱ ᱤᱧ ᱨᱮᱱ ᱵᱟᱵᱟ ᱦᱚᱲᱮ ᱢᱮᱱᱫᱟ ᱪᱮᱫ ᱮᱢ ᱪᱮᱠᱟᱭᱟ ᱛᱟᱞᱦᱮ ᱟᱢᱫᱚ ᱛᱟᱞᱦᱮ ᱢᱤᱫᱴᱮᱱ ᱫᱚᱠᱟᱱᱤᱧ ᱠᱷᱩᱞᱟᱹᱣᱟᱢ ᱜᱮ ᱟᱫᱚ ᱚᱱᱠᱟᱞᱮᱠᱟ ᱢᱤᱫᱴᱮᱡ ᱫᱚᱠᱟᱱᱮᱭ ᱠᱷᱩᱞᱟᱹᱣ ᱟᱹᱫᱤᱧᱟ ᱚᱱᱠᱟᱞᱮᱠᱟ ᱫᱚᱠᱟᱱ ᱪᱟᱞᱟᱣᱤᱧ ᱞᱟᱜᱟᱣᱮᱱᱟ ᱜᱤᱫᱽᱨᱟᱹ ᱱᱤᱭᱮ ᱟᱨ ᱵᱟᱵᱟ ᱦᱚᱲ ᱫᱚ ᱵᱟᱨᱦᱮ ᱨᱮ ᱟᱹᱰᱤ ᱫᱤᱱ ᱠᱷᱚᱡ ᱜᱮᱭ ᱠᱟᱹᱢᱤ ᱛᱤᱧᱟᱹ ᱠᱚᱞ ᱨᱮ ᱟᱫᱚ ᱩᱱᱤᱫᱚ ᱵᱟᱨᱦᱮ ᱨᱮᱜᱮᱭ ᱛᱟᱦᱮᱸᱱᱟ ᱟᱫᱚ ᱚᱱᱠᱟᱼᱚᱱᱠᱟ ᱛᱮ ᱪᱮᱫ ᱮᱢ ᱢᱮᱱᱟ ᱴᱚᱞᱟ ᱥᱚᱢᱟᱡᱽ ᱨᱮᱭᱟᱜ ᱟᱹᱰᱤ ᱥᱚᱢᱚᱥᱥᱟ ᱟᱹᱰᱤ ᱢᱩᱥᱠᱤᱞ ᱴᱚᱞᱟ ᱨᱮᱫᱚ ᱟᱵᱚ ᱦᱚᱲ ᱫᱚ ᱵᱟᱢ ᱵᱟᱲᱟᱭᱟ ᱡᱷᱚᱜᱽᱲᱟ ᱡᱷᱟᱹᱴᱤᱭ ᱱᱟᱠᱚ ᱟᱫᱚ ᱠᱚ ᱚᱱᱮ ᱚᱱᱠᱟ ᱠᱚ ᱡᱷᱟᱢᱮᱞᱟᱭ ᱮᱱᱟ ᱟᱫᱚ ᱢᱤᱫᱴᱮᱡ ᱚᱲᱟᱜ ᱵᱟᱠᱚ ᱥᱩᱨ ᱞᱮᱱᱟ ᱩᱱᱠᱩ ᱫᱚᱠᱚ ᱮᱥᱠᱟᱨ ᱠᱮᱫ ᱠᱚᱣᱟ ᱟᱫᱚ ᱚᱱᱠᱟᱞᱮᱠᱟ ᱮᱥᱠᱟᱨ ᱠᱮᱫ ᱠᱷᱟᱡ ᱠᱚ ᱟᱫᱚ ᱤᱧᱫᱚ ᱫᱚᱠᱟᱱ ᱵᱟᱞᱟ ᱟᱫᱚ ᱤᱧ ᱴᱷᱮᱡ ᱫᱚᱠᱟᱱ ᱠᱚ ᱦᱤᱡᱩᱜᱼᱟ ᱟᱫᱚ ᱤᱧ ᱫᱚ ᱫᱚᱠᱟᱱ ᱫᱚᱧ ᱮᱢᱟ ᱠᱚᱣᱟ ᱢᱮᱱᱟᱹᱧ ᱤᱧ ᱨᱮᱱ ᱠᱷᱚᱫᱽᱫᱟᱨ ᱠᱟᱱᱟ ᱠᱚ ᱩᱱᱠᱩ ᱫᱚ ᱤᱧ ᱨᱮᱱ ᱠᱟᱱᱟ ᱠᱚ ᱤᱧ ᱫᱩᱧ ᱮᱢᱟ ᱠᱚᱜᱮᱭᱟ ᱚᱱᱠᱟ ᱞᱮᱠᱟᱧ ᱮᱢᱟ ᱠᱚᱣᱟ ᱛᱟᱭᱚᱢ ᱛᱮᱢᱟ ᱮᱠᱟᱞ ᱛᱮ ᱤᱧ ᱢᱟᱠᱚ ᱰᱟᱸᱰᱚᱢ ᱠᱤᱫᱤᱧ ᱛᱟᱭᱚᱢ ᱛᱮ ᱩᱱᱠᱩᱣᱟᱜ ᱦᱚᱲ ᱪᱟᱯ ᱤᱭᱟᱹᱛᱮ ᱟᱫᱚ ᱟᱥᱛᱮᱼᱟᱥᱛᱮ ᱛᱮ ᱟᱫᱚ ᱫᱚᱠᱟᱱ ᱤᱧᱦᱚᱸᱧ ᱵᱚᱱᱫᱚ ᱠᱮᱫᱟ ᱵᱚᱱᱫᱚ ᱠᱮᱫ ᱠᱷᱟᱡ ᱛᱟᱭᱚᱢ ᱛᱮ ᱪᱮᱫ ᱤᱧ ᱪᱤᱠᱟᱹᱭᱟ ᱜᱤᱫᱽᱨᱟᱹ ᱱᱤᱭᱮ ᱠᱟᱹᱢᱤ ᱦᱚᱸ ᱵᱟᱹᱧ ᱫᱟᱲᱮᱭᱟᱜᱼᱟ ᱚᱲᱟᱜ ᱨᱮᱜᱮᱧ ᱛᱟᱦᱮᱸᱱᱟ ᱚᱵᱷᱟᱵᱤ ᱥᱚᱝᱥᱟᱨ ᱜᱤᱫᱽᱨᱟᱹ ᱞᱟᱹᱜᱤᱫ ᱦᱚᱸ ᱛᱚᱣᱟ ᱠᱤᱨᱤᱧ ᱦᱩᱭᱩᱜᱼᱟ ᱛᱟᱞᱦᱮ ᱟᱥᱛᱮᱼᱟᱥᱛᱮ ᱛᱮ ᱤᱱᱠᱟᱹ ᱛᱮᱜᱮ ᱟᱹᱰᱤ ᱠᱚᱥᱴᱚ ᱫᱤᱱ ᱯᱟᱨᱚᱢᱮᱱ ᱛᱤᱧᱟ ᱟᱹᱰᱤ ᱠᱚᱥᱴᱚ ᱤᱱᱠᱟᱼᱤᱱᱠᱟ ᱛᱮ ᱜᱤᱫᱽᱨᱟᱹᱭ ᱦᱟᱨᱟᱭᱱᱟ ᱟᱫᱚ ᱜᱤᱫᱽᱨᱟᱹ ᱦᱟᱨᱟ ᱠᱟᱛᱮ ᱤᱱᱠᱟᱹ ᱛᱮᱜᱮ ᱛᱷᱚᱲᱟᱼᱛᱷᱚᱲᱟ ᱛᱮ ᱟᱫᱚ ᱮᱸᱜ ᱞᱟᱴᱩᱭᱮᱱ ᱠᱷᱟᱡ ᱟᱫᱚ ᱤᱧ ᱦᱚᱸ ᱠᱟᱢᱤ ᱥᱮᱡ ᱤᱧ ᱞᱟᱜᱟᱭᱮᱱᱟ ᱢᱩᱱᱤᱥ ᱠᱟᱹᱢᱤ ᱠᱚ ᱢᱟᱴᱷᱮᱼᱜᱷᱟᱴᱮ ᱚᱱᱠᱟ ᱛᱮ ᱫᱤᱠᱩ ᱴᱷᱮᱡ ᱦᱟᱹᱱᱤ ᱱᱟᱹᱭ ᱴᱷᱮᱡ ᱤᱧ ᱠᱟᱹᱢᱤᱭᱟ ᱡᱟᱦᱟᱸ ᱨᱮᱜᱮ ᱡᱟᱦᱟᱸᱱᱟᱜ ᱤᱧ ᱧᱟᱢᱟ ᱚᱸᱰᱮᱜᱤᱧ ᱪᱟᱞᱟᱜᱼᱟ ᱢᱮᱱᱟᱹᱧ ᱡᱟᱜᱮ ᱦᱩᱭᱩᱜ ᱛᱤᱧᱟᱹ ᱪᱟᱞᱟᱣ ᱞᱮᱱᱜᱮᱧ ᱚᱱᱠᱟ ᱟᱥᱛᱮᱼᱟᱥᱛᱮᱼᱟᱥᱛᱮᱼᱟᱥᱛᱮ ᱛᱮ ᱟᱫᱚ ᱦᱟᱱᱮ ᱦᱟᱸᱰᱮ ᱴᱟᱸᱰᱤ ᱦᱮᱱᱟᱜᱼᱟ ᱟᱫᱚ ᱚᱸᱰᱮ ᱢᱤᱫᱴᱮᱡ ᱴᱟᱸᱰᱤ ᱞᱤᱧ ᱦᱟᱛᱟᱣ ᱠᱮᱫᱟ ᱟᱫᱚ ᱟᱹᱰᱤ ᱥᱚᱵᱡᱤᱞᱤᱧ ᱪᱟᱥ ᱞᱤᱧ ᱞᱟᱜᱟᱣᱱᱟ ᱟᱫᱚ ᱤᱧ ᱨᱮᱱ ᱵᱟᱵᱟ ᱦᱚᱧ ᱫᱩᱧ ᱢᱮᱛᱟᱭᱟ ᱟᱢ ᱫᱚ ᱠᱟᱹᱢᱤ ᱛᱟᱞᱟᱝ ᱢᱮ ᱟᱨ ᱤᱧ ᱫᱚ ᱱᱚᱶᱟ ᱥᱚᱵᱡᱤ ᱵᱟᱜᱟᱱ ᱞᱟᱜᱟᱣᱤᱧ ᱢᱮ ᱛᱟᱞᱦᱮ ᱤᱧ ᱚᱱᱟᱧ ᱪᱟᱥᱟᱹᱧ ᱤᱧᱤᱧ ᱠᱷᱟᱴᱟᱜᱼᱟ ᱚᱸᱰᱮ ᱯᱩᱭᱟᱹᱧ ᱜᱷᱟᱸᱥᱤᱧ ᱨᱟᱪᱟᱜᱟ ᱥᱚᱵᱡᱤ ᱚᱱᱠᱟ ᱪᱟᱥᱼᱪᱟᱥ ᱛᱮ ᱦᱩᱭᱮᱱᱟ ᱟᱥᱛᱮᱼᱟᱥᱛᱮ ᱛᱮ ᱛᱟᱭᱚᱢ ᱛᱮ ᱚᱱᱠᱟᱛᱮ ᱚᱱᱟ ᱥᱚᱵᱡᱤ ᱠᱚᱧ ᱜᱚᱛᱟ ᱟᱨ ᱠᱳᱯᱟᱹᱭᱤᱧ ᱤᱫᱤ ᱦᱚᱴᱚ ᱠᱟᱜᱼᱟ ᱫᱚᱠᱟᱱᱼᱫᱚᱠᱟᱱ ᱟᱫᱚ ᱫᱚᱠᱟᱱ ᱵᱟᱞᱟ ᱦᱚᱸ ᱟᱹᱰᱤ ᱟᱸᱴᱠᱚ ᱫᱟᱭᱟᱜᱼᱟ ᱟᱫᱚ ᱠᱟ ᱦᱟᱛᱟᱣ ᱛᱤᱧ ᱜᱮᱭᱟ ᱢᱮᱱᱟᱠᱚ ᱜᱚᱜᱚ ᱦᱚᱲ ᱠᱟᱱᱟᱭ ᱟᱹᱜᱩ ᱦᱚᱴᱚ ᱟᱠᱟᱜ ᱟᱭ ᱨᱩᱣᱟᱹᱲᱮᱭᱟ ᱵᱚᱱ ᱫᱮ ᱵᱚᱱ ᱦᱟᱛᱟᱣᱟ ᱟᱫᱚ ᱚᱱᱟᱠᱟᱼᱚᱱᱠᱟᱛᱮ ᱟᱥᱛᱮ ᱟᱥᱛᱮᱼᱛᱮ ᱢᱤᱫ ᱵᱟᱨ ᱯᱚᱭᱥᱟ ᱟᱥᱛᱮᱼᱟᱥᱛᱮᱼᱛᱮ ᱫᱚᱦᱚᱼᱫᱚᱦᱚ ᱡᱟᱣᱨᱟ ᱛᱮ ᱟᱫᱚ ᱚᱱᱠᱟ ᱛᱮ ᱟᱫᱚ ᱵᱚᱱᱫᱷᱚᱠ ᱛᱮ ᱠᱷᱮᱛ ᱦᱟᱛᱟᱣ ᱞᱤᱧ ᱞᱟᱜᱟᱣᱮᱱᱟ ᱟᱫᱚ ᱵᱚᱱᱫᱷᱚᱠ ᱛᱮ ᱠᱷᱮᱛ ᱦᱟᱛᱟᱣ ᱞᱤᱧ ᱞᱟᱜᱟᱣᱮᱱ ᱠᱷᱟᱡ ᱟᱫᱚ ᱤᱱᱠᱟᱹᱼᱤᱱᱠᱟᱹ ᱛᱮ ᱟᱫᱚ ᱛᱷᱚᱲᱟᱼᱛᱷᱚᱲ ᱛᱮᱞᱤᱧ ᱯᱩᱸᱡᱤᱭᱮᱱᱟ ᱟᱫᱚ ᱛᱟᱭᱚᱢ ᱛᱮᱫᱚ ᱟᱫᱚ ᱟᱵᱟᱨ ᱱᱤᱡᱮᱥᱥᱚ ᱟᱹᱞᱤᱧ ᱰᱮᱲ ᱵᱤᱜᱷᱟᱹ ᱠᱷᱮᱛ ᱞᱤᱧ ᱦᱟᱛᱟᱣ ᱠᱮᱫᱟ ᱟᱫᱚ ᱰᱮᱲ ᱵᱤᱜᱷᱟᱹ ᱠᱷᱮᱛ ᱦᱟᱛᱟᱣ ᱠᱟᱛᱮᱫ ᱟᱫᱚ ᱚᱲᱟᱜ ᱢᱟ ᱵᱟᱱᱩᱜ ᱟᱹᱰᱤ ᱠᱚᱥᱴᱚ ᱟᱹᱰᱤ ᱞᱤᱪᱟᱹ ᱞᱟᱪᱮ ᱟᱫᱚ ᱢᱤᱫᱴᱮᱡ ᱯᱮᱲᱟᱭ ᱦᱮᱡ ᱞᱮᱱ ᱠᱷᱟᱡ ᱚᱸᱰᱮ ᱫᱩᱲᱩᱵ ᱨᱮᱭᱟᱜ ᱠᱷᱚᱢᱚᱛᱟ ᱵᱟᱹᱱᱩᱜᱼᱟ ᱡᱮ ᱫᱩᱲᱩᱵ ᱤᱧ ᱮᱢᱟᱣᱟᱭᱟ ᱡᱟᱭᱜᱟ ᱮᱢᱟᱣᱟᱭᱟ ᱚᱱᱠᱟ ᱦᱚᱲ ᱠᱚ ᱫᱤᱠᱩ ᱠᱚ ᱵᱩᱜᱤ ᱛᱮᱠᱚ ᱞᱟᱸᱫᱟᱣᱤᱧᱟᱹ ᱢᱤᱛᱟᱹᱧᱟᱠᱚ ᱟᱫᱚ ᱛᱤᱥ ᱟᱫᱚᱢ ᱚᱲᱜᱟ ᱦᱚᱸᱜᱼᱚ ᱱᱚᱝᱠᱟ ᱚᱵᱚᱥᱛᱟ ᱱᱤᱭᱟᱹ ᱡᱩᱜᱽ ᱨᱮ ᱟ ᱪᱮᱫ ᱠᱚᱥᱴᱚᱧ ᱟᱹᱭᱠᱟᱹᱣᱟ ᱟᱰᱤ ᱫᱩᱠᱤᱧ ᱟᱹᱭᱠᱟᱹᱣᱟ ᱢᱮᱱᱟᱹᱧ ᱦᱟᱭ ᱨᱮ ᱪᱟᱸᱫᱚ ᱛᱤᱥ ᱤᱧ ᱫᱚᱢ ᱤᱢᱟᱹᱧᱟ ᱱᱚᱜᱼᱚᱭ ᱚᱲᱜ ᱫᱩᱣᱟᱹᱨ ᱵᱟᱱᱩᱜ ᱛᱤᱧᱟᱹ ᱛᱤᱱᱟᱹᱜ ᱟᱸᱴ ᱠᱚ ᱞᱟᱸᱫᱟᱣᱟᱹᱧ ᱠᱟᱱᱟ ᱟᱫᱚ ᱚᱱᱟᱠᱼᱚᱱᱠᱟᱛᱮ ᱟᱵᱟᱨ ᱛᱟᱭᱚᱢ ᱛᱮ ᱫᱚᱦᱚ ᱡᱟᱣᱨᱟ ᱠᱟᱛᱮᱫ ᱟᱵᱟᱨ ᱢᱤᱫᱴᱮᱡ ᱚᱲᱜ ᱡᱟᱭᱜᱟᱧ ᱠᱤᱨᱤᱧ ᱠᱮᱫᱟ ᱟᱨ ᱟᱥᱛᱮᱼᱟᱥᱛᱮ ᱛᱮ ᱠᱤᱨᱤᱧ ᱠᱮᱫ ᱠᱷᱟᱡ ᱫᱚ ᱚᱲᱟᱜ ᱦᱩᱭᱩᱜᱼᱟ ᱟᱫᱚ ᱚᱲᱜ ᱦᱩᱭᱮᱱ ᱠᱷᱟᱡ ᱟᱫᱚ ᱟᱫᱚ ᱱᱤᱛ ᱫᱷᱟᱹᱵᱤᱡ ᱛᱮᱫᱚ ᱱᱚᱜᱼᱚᱭ ᱚᱲᱟᱜ ᱦᱩᱭᱮᱱᱟ ᱟᱫᱚ ᱜᱤᱫᱽᱨᱟᱹ ᱦᱚᱸᱭ ᱞᱟᱹᱴᱩ ᱤᱫᱤᱭᱮᱱᱟ ᱟᱫᱚ ᱜᱤᱫᱽᱨᱟᱹ ᱦᱚᱸᱭ ᱢᱤᱫᱴᱮᱡ ᱜᱮᱭᱟ ᱟᱫᱚᱧ ᱯᱟᱲᱦᱟᱣ ᱦᱚᱪᱚᱭᱮ ᱠᱟᱱᱟ ᱟᱨ ᱚᱱᱟ ᱥᱚᱸᱜᱮ ᱨᱮ ᱤᱧ ᱥᱚᱸᱜᱮ ᱨᱮᱜᱮ ᱵᱟᱨᱭᱟ ᱜᱤᱫᱽᱨᱟᱹ ᱦᱮᱱᱟᱜ ᱠᱤᱱᱟᱹ ᱡᱟᱦᱟᱸᱭ ᱫᱚᱠᱤᱱ ᱚᱱᱟᱛᱷ ᱜᱮᱭᱟ ᱵᱟᱱᱟᱨ ᱜᱮᱠᱤᱱ ᱴᱩᱣᱟᱹᱨ ᱜᱮᱭᱟ ᱠᱤᱱ ᱵᱟᱱᱟᱨ ᱜᱮ ᱠᱩᱲᱤ ᱚᱠᱚᱭ ᱜᱮ ᱵᱟᱹᱱᱩᱜ ᱠᱚᱛᱟ ᱠᱤᱱᱟᱹ ᱟᱫᱚ ᱩᱱᱠᱤᱱ ᱜᱤᱫᱽᱨᱟᱹ ᱦᱚᱸ ᱤᱧ ᱜᱤᱧ ᱦᱟᱹᱨ ᱥᱟᱶᱦᱟᱣᱟᱠᱟᱫ ᱠᱤᱱᱟᱹ ᱟᱫᱚ ᱱᱤᱛ ᱫᱷᱟᱹᱨᱤᱡ ᱛᱮᱫᱚ ᱡᱷᱚᱛᱚ ᱛᱮ ᱯᱮᱭᱟ ᱛᱤᱧ ᱜᱤᱫᱽᱨᱟᱹ ᱟᱨ ᱢᱚᱸᱡᱽ ᱜᱮ ᱡᱚᱛᱚ ᱦᱚᱲ ᱢᱚᱸᱡᱽ ᱜᱮᱠᱚ ᱯᱟᱲᱦᱟᱜ ᱠᱟᱱ ᱛᱤᱧᱟᱹ ᱡᱚᱛᱚ ᱜᱤᱫᱽᱨᱟᱹ ᱜᱮ ᱟᱨ ᱤᱧ ᱦᱚᱸ ᱴᱷᱤᱠ ᱜᱮ ᱦᱤᱱᱟᱹᱧᱟ ᱟᱫᱚ ᱱᱤᱛᱳᱝ ᱫᱚ ᱱᱚᱜᱼᱚᱭ ᱡᱚᱛᱚ ᱥᱮᱡ ᱛᱮᱜᱮᱧ ᱴᱷᱤᱠ ᱮᱱᱟ ᱱᱚᱜᱼᱚᱭ ᱚᱲᱜ ᱫᱩᱣᱟᱹᱨ ᱥᱮ ᱡᱟᱜᱮ ᱡᱩᱢᱤ ᱥᱮ ᱜᱤᱫᱟᱹᱨᱼᱯᱤᱫᱟᱹᱨ ᱥᱮᱡ ᱛᱮᱦᱚᱸ ᱟᱫᱚ ᱱᱤᱛ ᱫᱷᱟᱹᱵᱤᱡ ᱛᱮᱫᱚ ᱢᱚᱸᱡᱽ ᱜᱮ ᱦᱤᱱᱟᱹᱧᱟ ᱥᱮ ᱢᱚᱸᱡᱽ ᱜᱮᱧ ᱠᱚᱨᱟᱣ ᱠᱟᱫᱟ ᱟᱹᱰᱤ ᱠᱚᱥᱴᱚ ᱢᱚᱫᱽᱫᱷᱚ ᱫᱤᱭᱮ ᱟᱫᱚ ᱚᱱᱟ ᱜᱮ ᱵᱚᱞᱮ ᱤᱧ ᱫᱚᱧ ᱤᱧᱟᱹᱜ ᱵᱟᱵᱚᱫ ᱛᱮᱫᱚ ᱱᱤᱭᱟᱹ ᱜᱮᱧ ᱢᱮᱱ ᱦᱚᱪᱚᱭᱮᱫᱟ